ᱦᱮᱸ ᱦᱮᱸ ᱞᱟ ᱭ ᱵᱮᱱ

ᱚ ᱛᱤᱱᱟ ᱜ ᱠᱚ ᱫᱚᱨᱠᱟᱨ ᱠᱟᱱ ᱛᱟ ᱵᱮᱱᱟ ᱦᱳᱭ ᱧᱟᱢᱚᱜ ᱜᱮᱭᱟᱠᱚ ᱦᱮᱸ ᱦᱩᱭᱩᱜ ᱜᱮᱭᱟᱠᱚ ᱟᱨ ᱠᱟᱹᱣᱰᱤ ᱫᱚ ᱛᱤᱱᱟᱹᱜ ᱠᱟᱛᱮᱫ ᱵᱤᱱ ᱮᱢᱟᱞᱮᱭᱟ ᱦᱮᱸ ᱦᱮᱸ ᱚᱸ ᱚᱻ ᱛᱟᱦᱚᱞᱮ ᱛᱤᱥᱵᱤᱱ ᱤᱫᱤᱞᱮᱭᱟ ᱚᱻ ᱟᱫᱚ ᱛᱤᱱᱟ ᱴᱟᱭᱤᱢ ᱨᱮ ᱜᱟᱹᱰᱤᱵᱤᱱ ᱠᱳᱞᱟ ᱟ ᱜᱟᱹᱰᱤᱫᱚ ᱴᱟᱭᱤᱢ ᱨᱮ ᱛᱤᱨᱮᱢ ᱠᱳᱞᱟ ᱴᱟᱭᱤᱢ ᱚᱸ ᱟᱨ ᱟᱹᱜᱩ ᱯᱮ ᱟᱹᱜᱩ ᱚᱴᱚ ᱠᱟᱞᱮᱭᱟ ᱜᱟᱹᱰᱤᱛᱮ ᱚ ᱟᱪᱪᱷᱟ ᱪᱷᱩᱴᱤᱫᱚ ᱛᱤᱨᱮ ᱟᱴᱼᱴᱟ ᱠᱷᱚᱱ ᱛᱤᱱᱟ ᱜ ᱜᱷᱟ ᱲᱤᱠ ᱠᱟ ᱢᱤ ᱦᱩᱭᱩᱜ ᱼᱟ ᱚᱸ

ᱚ ᱴᱷᱤᱠ ᱟᱪᱷᱮ ᱦᱮᱸ ᱦᱮᱸ ᱦᱮᱸ ᱦᱮᱸ ᱜᱟᱯᱟ ᱛᱟᱦᱚᱞᱮ ᱜᱟᱹᱰᱤᱵᱤᱱ ᱠᱳᱞ ᱮᱫᱟᱼᱛᱚ ᱴᱷᱤᱠ ᱟᱪᱷᱮ ᱚᱱᱠᱟᱜᱮ ᱛᱟᱦᱚᱞᱮ ᱫᱚᱦᱚᱭ ᱫᱟᱹᱞᱤᱧ ᱛᱟᱦᱚᱞᱮ